ᱡᱚᱦᱟᱨ ᱜᱮ ᱥᱟᱨ

ᱡᱩᱢᱤ ᱦᱮᱢᱵᱨᱚᱢ ᱟᱹᱛᱩ ᱟᱥᱱᱟ ᱠᱷᱚᱱᱤᱧ ᱦᱮᱡ ᱟᱠᱟᱱᱟ ᱟᱹᱛᱩ ᱟᱥᱱᱟ ᱯᱳᱥᱴ ᱟᱥᱱᱟ ᱛᱷᱟᱱᱟ ᱵᱚᱦᱚᱲᱫᱟ ᱡᱮᱞᱟ ᱢᱚᱭᱩᱨᱵᱷᱚᱸᱡᱽ ᱛᱚ ᱤᱧ ᱯᱟᱨᱥ ᱵᱮᱜᱽ ᱨᱮ ᱤᱧᱟᱹᱜ ᱯᱮᱱ ᱠᱟᱨᱰ ᱛᱟᱦᱮᱸ ᱠᱟᱱᱟ ᱟᱨ ᱯᱟᱥᱵᱩᱠ ᱠᱚ ᱛᱟᱦᱮᱸ ᱠᱟᱱᱟ ᱚᱱᱟ ᱦᱚᱞᱟ

ᱚᱯᱷᱤᱥᱤᱧ ᱪᱟᱞᱟᱜ ᱠᱟᱱᱟ ᱤᱱᱟᱹ ᱵᱮᱲᱟᱨᱮ ᱜᱟᱹᱰᱤ ᱨᱮᱜᱮ ᱛᱟᱦᱮᱸᱠᱟᱱᱟ ᱚᱱᱟ ᱵᱮᱜᱽ ᱚᱱᱟ ᱵᱮᱜᱽ ᱠᱷᱚᱱ ᱠᱚᱢᱲᱩᱭᱮᱱᱟ ᱤᱱᱟᱹᱠᱷᱟᱱ ᱤᱧ ᱱᱤᱛᱳᱜ ᱚᱱᱟ ᱯᱮᱱ ᱠᱟᱨᱰ ᱵᱟᱝᱠᱷᱟᱱ ᱤᱧᱟᱹᱜ ᱠᱟᱹᱢᱤ ᱪᱮᱫᱦᱚᱸ ᱵᱟᱝ ᱜᱟᱱᱚᱜ ᱠᱟᱱᱟ ᱛᱚ ᱫᱟᱭᱟ ᱠᱟᱛᱮᱫ ᱟᱯᱮ ᱴᱷᱮᱱᱤᱧ ᱱᱮᱦᱚᱨᱚᱜ ᱠᱟᱱᱟ ᱤᱧ ᱚᱱᱟ ᱯᱮᱱ ᱠᱟᱨᱰ ᱵᱮᱱᱟᱣ ᱞᱟᱹᱜᱤᱫ ᱟᱨᱵᱟᱝ ᱡᱮᱨᱚᱠᱥ ᱨᱮᱦᱚᱸ ᱤᱧ ᱚᱠᱟ ᱞᱮᱠᱟ ᱛᱮᱯᱮ ᱧᱟᱢ ᱫᱟᱲᱮᱭᱤᱧᱟ ᱤᱱᱟᱹᱠᱷᱟᱱ ᱤᱧ ᱟᱹᱰᱤ ᱠᱩᱥᱤ ᱨᱟᱹᱥᱠᱟᱹᱨᱤᱧ ᱛᱟᱦᱮᱱᱟ ᱟᱨ ᱤᱧᱟᱹᱜ ᱠᱟᱹᱢᱤᱨᱮ ᱞᱟᱜᱟᱜᱼᱟ ᱡᱮᱢᱚᱱ ᱤᱧ ᱜᱟᱯᱟᱛᱮ ᱤᱧ ᱚᱱᱟ ᱵᱮᱱᱟᱣ ᱠᱟᱛᱮ ᱤᱢᱟᱹᱧ ᱯᱮ ᱟᱨ ᱤᱧᱟᱹᱜ ᱠᱟᱹᱢᱤᱨᱮ ᱤᱧ ᱚᱱᱟᱧ ᱞᱟᱜᱟᱣ ᱫᱟᱲᱮᱭᱟᱜᱼᱟ ᱢᱟ ᱛᱚᱵᱮ ᱟᱯᱮ ᱠᱚᱴᱷᱮᱱ ᱡᱚᱦᱟᱨ ᱢᱟ ᱜᱟᱯᱟᱧ ᱦᱤᱡᱩᱜᱼᱟ ᱟᱨᱤᱧ ᱤᱫᱤᱭᱟ ᱦᱟᱸᱜ